ᱦᱮᱸ ᱦᱮᱞᱳ ᱱᱚᱣᱟ ᱢᱟᱛᱟᱨᱟ ᱨᱮᱥᱴᱩᱨᱮᱱᱴ ᱠᱟᱱᱟ ᱛᱚ ᱚᱰᱟᱨ ᱧᱟᱢ ᱫᱟᱲᱮᱭᱟᱜᱼᱟ ᱪᱮᱫ ᱠᱚ ᱢᱮᱱᱟᱜᱼᱟ ᱪᱟᱣᱢᱤᱱ ᱧᱟᱢ ᱫᱟᱲᱮᱭᱟᱜᱼᱟ ᱪᱟᱣᱢᱤᱱ ᱛᱚᱵᱮ ᱫᱚᱥ ᱯᱞᱮᱴ ᱜᱟᱱ ᱧᱟᱢ ᱞᱮᱱᱠᱷᱟᱱ ᱵᱷᱟᱜᱮ ᱦᱩᱭᱩᱜᱼᱟ ᱛᱚᱵᱮ ᱜᱟᱯᱟ ᱢᱤᱫᱴᱮᱱ ᱯᱟᱨᱴᱤ ᱢᱮᱱᱟᱜᱼᱟ ᱛᱚ ᱚᱱᱟ ᱯᱟᱨᱴᱤ ᱨᱮ ᱫᱚᱥ ᱯᱞᱮᱴ ᱚᱰᱟᱨ ᱦᱩᱭᱩᱜ ᱟᱛᱚ ᱢᱳᱴᱟᱢᱩᱴᱤ ᱛᱤᱱ ᱥᱚᱢᱚᱭ ᱜᱟᱱ ᱟᱴᱴᱟ ᱱᱚᱴᱟ ᱦᱮᱸ ᱵᱮᱥ ᱟᱴᱴᱟ ᱱᱚᱴᱟ ᱦᱩᱭᱩᱜ ᱜᱮᱭᱟ ᱛᱚ ᱡᱟᱛᱮ ᱞᱚᱜᱚᱱ ᱢᱟᱪᱷᱟ ᱦᱩᱭᱩᱜ ᱦᱮᱸ ᱯᱟᱨᱴᱤ ᱨᱮᱭᱟᱜ ᱠᱟᱱᱟ ᱛᱚ ᱟᱪᱪᱷᱟ ᱟᱪᱪᱷᱟ ᱴᱤᱠ ᱜᱮᱭᱟ ᱵᱮᱥ ᱛᱚᱵᱮ ᱜᱟᱯᱟ ᱡᱮᱱᱚ ᱚᱵᱚᱥᱥᱳᱭ ᱚᱱᱟ ᱚᱰᱟᱨ ᱡᱮᱱᱚ ᱦᱤᱡᱩᱜ